ᱫᱟᱜ ᱨᱮ ᱯᱟᱭᱨᱟᱜ ᱞᱟᱹᱜᱤᱫ ᱱᱤᱨᱟᱹᱭ ᱛᱟᱦᱮᱱ ᱞᱟᱹᱜᱤᱫ ᱥᱮ ᱵᱟᱧᱪᱟᱣ ᱛᱟᱦᱮᱱ ᱞᱟᱹᱜᱤᱫ ᱢᱚᱡᱽ ᱛᱟᱦᱮᱱ ᱞᱟᱹᱜᱤᱫ ᱢᱚᱡᱽ ᱚᱠᱚᱭ ᱫᱚ ᱦᱳᱭᱳᱜ ᱠᱟᱱᱟ ᱯᱟᱭᱨᱟᱜ ᱪᱮᱫ ᱯᱟᱭᱨᱟᱜ ᱪᱮᱫ ᱦᱩᱭᱩᱜᱼᱟ ᱟᱨ ᱫᱟᱜ ᱨᱮ ᱯᱟᱭᱨᱟᱜ ᱪᱮᱫ ᱥᱮ ᱦᱚᱲᱢᱚ ᱠᱚ ᱵᱮᱭᱟᱢᱚᱜᱼᱟ ᱢᱚᱡᱽ ᱦᱚᱲᱢᱚ ᱴᱷᱤᱠ ᱴᱷᱟᱠ ᱛᱟᱦᱮᱱᱟ ᱵᱮᱭᱟᱢ ᱦᱩᱭᱩᱜᱼᱟ ᱡᱟᱹᱯᱤᱫ ᱦᱩᱭᱩᱜᱼᱟ ᱢᱚᱡᱽ ᱦᱚᱲᱢᱚ ᱠᱚ ᱛᱤᱡᱟᱹᱣ ᱛᱟᱦᱮᱱᱟ ᱢᱚᱡᱽ ᱚᱱᱟ ᱠᱚ ᱠᱟᱹᱢᱤ ᱮᱢᱟ ᱞᱮᱸᱡᱮᱛ ᱫᱷᱤᱨᱤ ᱨᱮ ᱥᱮᱭᱟᱞᱚᱢ ᱟᱹᱛᱩ ᱫᱟᱲᱮ ᱮᱢᱚᱱ ᱞᱮᱱᱠᱷᱟᱱ ᱢᱟᱨᱟᱝ ᱢᱟᱨᱟᱝ ᱵᱚᱛᱚᱨ ᱫᱚ ᱦᱳᱭᱳᱜ ᱠᱟᱱᱟ ᱯᱟᱭᱨᱟᱜ ᱵᱟᱢ ᱵᱟᱲᱟᱭ ᱠᱷᱟᱡ ᱞᱮᱸᱡᱮᱛ ᱫᱟᱜ ᱨᱮ ᱥᱮ ᱞᱮᱸᱡᱮᱛ ᱫᱷᱤᱨᱤ ᱠᱚᱨᱮᱢ ᱞᱮᱵᱮᱫ ᱮᱢᱟᱱ ᱞᱮᱱᱠᱷᱟᱡ ᱫᱟᱜ ᱨᱮᱢ ᱪᱟᱞᱟᱣᱮᱱᱟ ᱟᱫᱚ ᱯᱟᱭᱨᱟᱜ ᱵᱟᱢ ᱵᱟᱲᱟᱭ ᱠᱷᱟᱡ ᱚᱱᱮ ᱟᱫᱚᱢ ᱟᱹᱛᱩᱜᱼᱟ ᱪᱚᱢ ᱜᱚᱡᱚᱜᱼᱟ ᱦᱚᱸᱜᱼᱚ ᱱᱚᱝᱠᱟ ᱥᱮ ᱫᱷᱤᱨᱤ ᱠᱚᱨᱮᱢ ᱞᱮᱸᱡᱮᱛ ᱮᱢᱟᱱ ᱞᱮᱱᱠᱷᱟᱡ ᱫᱚ ᱫᱷᱤᱨᱤ ᱛᱟᱣᱟᱜᱚᱜᱼᱟᱢ ᱛᱚ ᱛᱟᱣᱟᱜ ᱞᱮᱱᱠᱷᱟᱡ ᱚᱠᱟ ᱠᱚᱨᱮ ᱪᱚᱢ ᱵᱟᱡᱟᱣᱮᱱᱟ ᱟᱫᱚ ᱱᱚᱜᱼᱚᱭ ᱡᱮ ᱱᱚᱜᱼᱚ ᱱᱚᱝᱠᱟᱱᱟᱜ ᱠᱚᱨᱮ ᱠᱷᱚᱡ ᱵᱟᱧᱪᱟᱣ ᱞᱟᱹᱜᱤᱫ ᱛᱮ ᱟᱨ ᱢᱚᱡᱽ ᱛᱟᱦᱮᱱ ᱞᱟᱹᱜᱤᱫ ᱛᱮ ᱯᱟᱭᱨᱟᱜ ᱫᱚ ᱮᱠᱟᱞᱜᱮ ᱪᱮᱫ ᱡᱟᱹᱨᱩᱲ ᱠᱟᱱᱟ